ᱟᱵᱚ ᱥᱟᱱᱛᱟᱲ ᱦᱚᱯᱚᱱᱟᱜ ᱥᱟᱯᱲᱟᱣ ᱟᱨ ᱦᱚᱨᱚᱜ ᱵᱟᱸᱫᱮ ᱟᱭᱢᱟ ᱞᱮᱠᱟ ᱟᱭᱢᱟ ᱥᱚᱢᱚᱭ ᱨᱮ ᱟᱭᱢᱟ ᱞᱮᱠᱟ ᱢᱮᱱᱟᱜ ᱛᱟᱵᱚᱱᱟ ᱡᱮᱢᱚᱱ ᱫᱟᱸᱥᱟᱭ ᱨᱮ ᱫᱤᱵᱤ ᱨᱮᱫᱚ ᱠᱚᱲᱟ ᱠᱚ ᱫᱟᱸᱥᱟᱭᱚᱜᱼᱟ ᱪᱮᱞᱟ ᱠᱚᱲᱟ ᱩᱱᱠᱩ ᱫᱚ ᱩᱱ ᱡᱚᱠᱷᱮᱡ ᱫᱚ ᱚᱠᱚᱭ ᱯᱟᱹᱧᱪᱤ ᱠᱚ ᱰᱮᱸᱜᱟᱭᱟ ᱚᱠᱚᱭ ᱫᱷᱩᱛᱤ ᱟᱨ ᱫᱟᱹᱦᱲᱤ ᱯᱷᱩᱴᱠᱟᱹ ᱠᱚ ᱵᱟᱦᱟᱭᱟ ᱢᱟᱨᱟᱜ ᱯᱤᱸᱧᱪᱟᱨ ᱠᱚᱠᱚ ᱛᱚᱞᱟ ᱟᱨ ᱜᱚᱜᱚ ᱠᱚᱫᱚ ᱥᱟᱹᱲᱤ ᱠᱚᱠᱚ ᱵᱟᱸᱫᱮᱭᱟ ᱟᱨ ᱥᱚᱦᱚᱨᱟᱭ ᱯᱚᱨᱚᱵᱽ ᱠᱚᱨᱮ ᱫᱚ ᱜᱚᱜᱚ ᱠᱚᱫᱚ ᱥᱟᱹᱲᱤ ᱯᱟᱹᱧᱤ ᱥᱟᱹᱲᱤ ᱯᱟᱹᱧᱪᱤ ᱯᱟᱲᱦᱟᱴ ᱠᱚ ᱵᱟᱸᱫᱮᱭᱟ ᱟᱨ ᱠᱷᱟᱜᱟ ᱪᱩᱲᱤ ᱢᱟᱞᱟ ᱥᱟᱠᱚᱢ ᱴᱷᱮᱠᱟ ᱯᱟᱜᱽᱨᱟ ᱛᱟᱜᱟ ᱟᱭᱢᱟ ᱨᱚᱠᱚᱢ ᱥᱟᱯᱲᱟᱣ ᱡᱤᱱᱤᱥ ᱠᱚ ᱥᱟᱯᱲᱟᱜᱼᱟ ᱵᱚᱦᱚᱜ ᱠᱚᱨᱮ ᱵᱟᱦᱟ ᱠᱚᱠᱚ ᱞᱟᱜᱟᱣᱟ ᱟᱨ ᱠᱚᱲᱟ ᱠᱚᱦᱚᱸ ᱛᱨᱤᱭᱟᱹ ᱵᱟᱱᱟᱢ ᱟᱨ ᱛᱩᱢᱫᱟᱜ ᱴᱟᱢᱟᱠ ᱠᱟᱛᱮᱫ ᱠᱚ ᱩᱰᱩᱠᱚᱜᱼᱟ ᱠᱚᱲᱟ ᱠᱚ ᱥᱟᱯᱲᱟᱣ ᱛᱟᱠᱚ ᱯᱟᱹᱧᱪᱤ ᱟᱨ ᱛᱤᱨᱭᱟᱹ ᱵᱟᱱᱟᱢ ᱟᱨ ᱛᱩᱢᱫᱟᱜ ᱴᱟᱢᱟᱠ ᱟᱨ ᱡᱟᱦᱟᱸ ᱫᱚ ᱵᱟᱯᱞᱟ ᱠᱚᱨᱮ ᱦᱚᱸ ᱱᱚᱝᱠᱟ ᱠᱚ ᱨᱟᱹᱥᱠᱟᱹᱭᱟ ᱜᱚᱜᱚ ᱠᱚᱫᱚ ᱦᱚᱨᱚᱜ ᱵᱟᱸᱫᱮ ᱠᱚ ᱞᱟᱫᱮᱭᱟ ᱥᱤᱠᱲᱤ ᱢᱟᱞᱟ ᱥᱟᱠᱚᱢ ᱴᱷᱮᱠᱟ ᱯᱟᱜᱽᱨᱟ ᱠᱷᱟᱜᱟ ᱟᱨ ᱚᱠᱚᱭ ᱠᱚᱫᱚ ᱯᱟᱹᱧᱪᱤ ᱥᱟᱹᱲᱤ ᱚᱠᱚᱭ ᱫᱚ ᱯᱟᱹᱧᱪᱤ ᱯᱟᱲᱦᱟᱴ ᱚᱠᱚᱭ ᱫᱚ ᱥᱟᱹᱲᱤ ᱟᱨ ᱠᱲᱟ ᱠᱚᱦᱚᱸ ᱚᱱᱠᱟ ᱜᱮᱠᱚ ᱨᱟᱹᱥᱠᱟᱹᱭᱟ ᱛᱨᱤᱭᱳ ᱵᱟᱱᱟᱢ ᱟᱨ ᱯᱟᱹᱧᱪᱤ ᱛᱮᱠᱚ ᱰᱮᱸᱜᱟᱜᱼᱟ ᱟᱨ ᱱᱟᱹᱴᱩᱣᱟᱹ ᱱᱟᱹᱴᱩᱣᱟᱹ ᱡᱚᱠᱷᱟᱡ ᱫᱚ ᱡᱷᱩᱱᱠᱟᱹ ᱠᱚ ᱛᱚᱞᱟ ᱜᱷᱩᱜᱩᱨᱟ ᱠᱚ ᱦᱚᱨᱚᱜᱟ ᱟᱨ ᱱᱟᱹᱴᱩᱣᱟᱹ ᱠᱚ ᱫᱚᱱᱟ